ᱡᱟᱦᱟᱸ ᱵᱮᱝᱠ ᱤᱫᱤ ᱠᱟᱛᱤᱧ ᱜᱚᱞᱯᱷᱚᱭᱟ ᱡᱟᱦᱟᱸ ᱫᱚ ᱵᱮᱝᱠ ᱵᱚᱱ ᱪᱟᱞᱟᱜ ᱠᱟᱱᱟ ᱱᱤᱭᱟᱹ ᱥᱩᱨ ᱨᱮᱦᱚᱸ ᱵᱟᱹᱱᱩᱜᱼᱟ ᱵᱮᱝᱠ ᱢᱟᱱᱮ ᱯᱷᱟᱨᱟᱠ ᱨᱮ ᱢᱮᱱᱟᱜᱼᱟ ᱡᱟᱦᱟᱸ ᱟᱵᱚ ᱨᱮᱱ ᱚᱞᱚᱜ ᱯᱟᱲᱦᱟᱜ ᱵᱟᱠᱚ ᱵᱟᱲᱟᱭᱟ ᱥᱮ ᱵᱩᱲᱦᱤ ᱦᱚᱲ ᱠᱚ ᱪᱟᱞᱟᱣᱱᱟ ᱛᱳ ᱚᱸᱰᱮ ᱢᱟᱠᱚ ᱪᱟᱞᱟᱣ ᱱᱟᱠᱳ ᱛᱳ ᱡᱟᱜᱮ ᱯᱚᱭᱥᱟ ᱢᱮᱱᱟᱜ ᱛᱟᱠᱚᱣᱟ ᱫᱩ ᱛᱤᱱ ᱦᱟᱡᱟᱨ ᱴᱟᱠᱟ ᱯᱚᱭᱥᱟ ᱢᱮᱱᱟᱜ ᱛᱟᱠᱚᱣᱟ ᱥᱮ ᱚᱱᱟ ᱯᱚᱭᱥᱟ ᱠᱚ ᱪᱷᱟᱰᱟᱣᱟ ᱛᱳ ᱪᱮᱫ ᱪᱚ ᱯᱮᱨᱮᱡ ᱪᱮᱫ ᱪᱚ ᱯᱷᱚᱨᱚᱢ ᱯᱮᱨᱮᱡ ᱞᱮᱠᱤᱱ ᱟᱵᱚ ᱦᱚ ᱫᱚ ᱡᱚᱛᱚ ᱦᱚᱲ ᱯᱷᱚᱨᱚᱢ ᱯᱮᱨᱮᱡ ᱦᱚᱸ ᱵᱟᱵᱚᱱ ᱵᱟᱲᱟᱭᱟ ᱪᱮᱫ ᱪᱚ ᱩᱱᱤ ᱟᱢᱮ ᱯᱷᱚᱨᱚᱢᱮ ᱯᱮᱨᱮᱡ ᱠᱮᱜ ᱛᱟᱢᱟ ᱪᱚᱞᱞᱤᱥ ᱴᱟᱠᱟ ᱥᱮ ᱠᱩᱲᱤ ᱴᱟᱠᱟᱭ ᱠᱚᱭ ᱠᱮᱜ ᱢᱮᱭᱟ ᱞᱮᱠᱤᱱ ᱩᱱᱤᱢ ᱮᱢᱟ ᱫᱮᱭᱟ ᱡᱟᱛᱮ ᱚᱱᱟ ᱠᱚ ᱡᱟᱭᱜᱟ ᱨᱮᱜᱮ ᱥᱮ ᱯᱚᱭᱥᱟ ᱠᱚ ᱪᱷᱟᱰᱟᱣ ᱠᱮᱫᱟ ᱡᱟᱦᱟᱸ ᱫᱚ ᱚᱠᱚᱭ ᱦᱟᱡᱟᱨ ᱴᱟᱠᱟᱭ ᱪᱷᱟᱰᱟᱣᱟ ᱟᱭᱟᱜ ᱵᱮᱝᱠ ᱨᱮ ᱫᱩ ᱦᱟᱡᱟᱨ ᱴᱟᱠᱟ ᱢᱮᱱᱟᱜ ᱛᱟᱭᱟ ᱫᱩ ᱦᱟᱡᱟᱨ ᱴᱟᱠᱟ ᱢᱮᱱᱟᱜ ᱛᱟᱭ ᱠᱷᱟᱱ ᱟᱢ ᱮᱠ ᱦᱟᱡᱟᱨᱮᱢ ᱪᱷᱟᱰᱟᱣᱫᱟ ᱛᱳ ᱚᱱᱟᱨᱮ ᱟᱡ ᱯᱚᱸᱫᱽᱨᱚ ᱥᱚ ᱴᱟᱠᱟᱭ ᱩᱰᱩᱠ ᱠᱮᱜ ᱛᱟᱢᱟ ᱯᱟᱸᱪᱥᱚ ᱴᱟᱠᱟ ᱟᱭᱟᱜ ᱯᱚᱠᱮᱴ ᱨᱮ ᱪᱟᱞᱟᱣᱱᱟ ᱟᱨ ᱦᱟᱡᱟᱨ ᱴᱟᱠᱟ ᱫᱚ ᱮᱢᱟᱣᱟᱫ ᱢᱮᱭᱟ ᱛᱳ ᱩᱱᱟᱹᱜ ᱟᱭᱢᱟ ᱨᱚᱠᱚᱢ ᱞᱩᱰ ᱢᱟᱴᱷ ᱮᱸᱲᱮ ᱦᱩᱭᱩᱜ ᱠᱟᱱᱟ ᱥᱮ ᱡᱟᱦᱟᱱᱟᱜ ᱯᱷᱨᱚᱢ ᱯᱮᱨᱮᱡ ᱞᱟᱹᱜᱤᱫ ᱦᱚᱲ ᱦᱚᱯᱚᱱ ᱦᱚᱸ ᱯᱟᱲᱦᱟᱜ ᱨᱮ ᱟᱹᱰᱤ ᱟᱸᱴ ᱠᱚᱢ ᱡᱳᱨ ᱢᱮᱱᱟᱜ ᱛᱳ ᱚᱱᱟ ᱠᱚ ᱵᱮᱝᱠ ᱠᱚ ᱡᱟᱭᱜᱟ ᱨᱮ ᱡᱩᱫᱤ ᱟᱵᱚ ᱦᱚᱲ ᱠᱚ ᱛᱟᱦᱮᱱ ᱠᱷᱟᱱ ᱟᱹᱰᱤ ᱜᱮ ᱢᱚᱡᱽ ᱠᱚᱜᱼᱟ ᱥᱮ ᱟᱹᱰᱤ ᱜᱮ ᱵᱮᱥ ᱠᱚᱜᱼᱟ ᱡᱩᱫᱤ ᱦᱚᱲ ᱠᱚ ᱛᱟᱦᱮᱱ ᱠᱷᱟᱡ ᱫᱚ ᱦᱚᱲ ᱛᱮᱦᱚᱢ ᱨᱚᱲ ᱠᱮᱭᱟ ᱱᱩᱱᱟᱹᱜ ᱤᱧ ᱯᱚᱭᱥᱟᱧ ᱪᱷᱟᱰᱟᱣᱟ ᱥᱮ ᱱᱩᱱᱟᱹᱜ ᱤᱧ ᱵᱚᱡᱽ ᱟ ᱛᱳ ᱡᱟᱦᱟᱱᱟᱜ ᱵᱚᱛᱚᱨ ᱦᱚᱸ ᱚᱸᱰᱮ ᱪᱟᱞᱟᱣ ᱨᱮᱱᱟᱜ ᱡᱟᱦᱟᱱᱟᱜ ᱵᱚᱛᱚᱨ ᱵᱟᱝ ᱛᱟᱦᱮᱸ ᱠᱚᱜᱼᱟ ᱛᱳ ᱫᱤᱠᱩ ᱠᱚ ᱢᱮᱱᱟᱜ ᱠᱚᱣᱟ ᱛᱳ ᱟᱵᱚ ᱦᱚᱲ ᱠᱚ ᱪᱟᱞᱟᱜ ᱠᱟᱱᱟ ᱩᱱᱟᱹᱜ ᱵᱟᱵᱚᱱ ᱵᱟᱲᱟᱭ ᱠᱟᱱᱟ ᱡᱚᱛᱚ ᱠᱷᱟᱹᱴᱤ ᱠᱷᱟᱹᱴᱤ ᱥᱮ ᱡᱟᱦᱟᱱᱟᱜ ᱵᱟᱲᱟᱭ ᱵᱟᱵᱚᱱ ᱵᱩᱡᱽ ᱫᱟᱲᱮᱭᱟᱜ ᱠᱟᱱᱟ ᱛᱤᱱᱟᱹᱜ ᱛᱤᱱᱟᱹᱜ ᱠᱟᱱᱟ ᱥᱮ ᱪᱮᱫ ᱪᱮᱫ ᱞᱮᱠᱟ ᱯᱷᱨᱚᱢ ᱯᱮᱨᱮᱡ ᱚᱱᱟ ᱦᱚᱸ ᱪᱮᱫ ᱦᱚᱸ ᱩᱱᱟᱹᱜ ᱢᱚᱠᱥᱚᱛ ᱥᱮ ᱡᱟᱦᱟᱱᱟᱜ ᱵᱟᱵᱚᱱ ᱫᱟᱲᱮᱭᱟᱜ ᱠᱟᱱᱟ ᱛᱳ ᱚᱱᱟ ᱤᱭᱟᱹᱛᱮ ᱡᱟᱦᱟᱱᱟᱜ ᱚᱱᱟ ᱠᱚ ᱡᱟᱭᱜᱟ ᱨᱮ ᱡᱩᱫᱤ ᱟᱵᱚ ᱦᱚᱲ ᱦᱚᱯᱚᱱ ᱜᱮ ᱚᱱᱟ ᱵᱮᱝᱠ ᱨᱮᱠᱚ ᱠᱟᱹᱢᱤ ᱞᱮᱠᱷᱟᱱ ᱥᱮ ᱱᱤᱭᱟᱹ ᱥᱩᱨ ᱨᱮᱦᱚᱸ ᱟᱵᱚ ᱦᱚᱲ ᱦᱚᱯᱚᱱ ᱠᱚ ᱠᱟᱹᱢᱤ ᱞᱮᱠᱷᱟᱱ ᱛᱳ ᱟᱹᱰᱤ ᱢᱚᱡᱽ ᱜᱮ ᱜᱟᱱ ᱠᱚᱜᱼᱟ ᱟᱹᱰᱤ ᱢᱚᱡᱽ ᱜᱟᱱ ᱠᱚᱜᱼᱟ ᱛᱳ ᱡᱟᱦᱟᱱᱟᱜ ᱵᱚᱛᱚᱨ ᱦᱚᱸ ᱵᱟᱝ ᱟᱹᱭᱠᱟᱹᱣ ᱠᱚᱜᱼᱟ ᱡᱟᱦᱟᱱᱟᱜ ᱦᱚᱸ ᱨᱚᱲ ᱠᱚᱨᱮ ᱦᱚᱸ ᱥᱮ ᱯᱚᱭᱥᱟ ᱠᱚᱦᱚᱸ ᱯᱷᱨᱚᱢ ᱵᱚᱱ ᱯᱮᱨᱮᱡ ᱦᱚᱪᱚ ᱠᱚᱣᱟ ᱛᱳ ᱩᱱᱟᱹᱜ ᱡᱟᱹᱥᱛᱤ ᱯᱚᱭᱥᱟ ᱵᱟᱭ ᱠᱚᱭ ᱠᱟᱱᱟ ᱚᱱᱟᱛᱤᱧ ᱢᱮᱱᱟ ᱵᱮᱝᱠ ᱠᱚᱨᱮ ᱡᱟᱦᱟᱱᱟᱜ ᱨᱮᱜᱮ ᱡᱩᱫᱤ ᱦᱚᱲ ᱢᱤᱫ ᱵᱟᱨ ᱵᱟᱨᱭᱟ ᱵᱟᱠᱚ ᱛᱟᱦᱮᱱ ᱠᱷᱟᱱ ᱛᱳ ᱚᱸᱰᱮ ᱫᱚ ᱟᱵᱚ ᱫᱚᱠᱚ ᱮᱲᱮ ᱵᱚᱱᱟ ᱛᱳ ᱚᱱᱟ ᱡᱟᱦᱟᱸ ᱠᱚ ᱚᱱᱟ ᱠᱚ ᱡᱟᱭᱜᱟ ᱨᱮᱫᱚ ᱦᱚᱲ ᱛᱟᱦᱮᱱ ᱞᱟᱹᱠᱛᱤ ᱠᱟᱱᱟ